ᱦᱮᱞᱳᱣ ᱦᱮᱸ ᱱᱚᱜ ᱚᱭ ᱛᱚ ᱚᱲᱟᱜ ᱠᱚᱨᱮᱜ ᱯᱚᱭᱥᱟ ᱫᱚ ᱮᱠᱴᱩ ᱥᱚᱢᱚᱥᱥᱟ ᱜᱮ ᱦᱩᱭᱩᱜ ᱠᱟᱱᱟ ᱟᱫᱚ ᱚᱱᱟ ᱛᱷᱚᱲᱟᱧ ᱞᱟᱹᱭ ᱮᱫ ᱠᱟᱱ ᱛᱟᱸᱦᱮᱱᱟ ᱟᱯᱮᱭᱟᱜ ᱵᱮᱝᱠ ᱨᱮ ᱮᱠᱟᱩᱱᱴ ᱤᱧ ᱠᱷᱩᱞᱟᱹᱣ ᱠᱮᱭᱟ ᱦᱮᱸ ᱟᱫᱚ ᱦᱮᱸ ᱟᱫᱚ ᱚᱱᱟᱜᱮ ᱪᱮᱫ ᱠᱚ ᱞᱟᱜᱟᱜᱼᱟ ᱥᱮ ᱪᱮᱫ ᱪᱮᱠᱟᱭ ᱦᱩᱭᱩᱜᱼᱟ ᱟᱨ ᱰᱚᱠᱚᱢᱮᱱᱴᱥ ᱨᱮᱱᱟᱜ ᱡᱮᱨᱚᱠᱥ ᱢᱮᱨᱚᱠᱥ ᱠᱚ ᱵᱟᱝ ᱞᱟᱜᱟᱜᱼᱟ

ᱚᱱᱟᱜᱤᱧ ᱞᱟᱹᱭ ᱮᱫᱟ ᱡᱮ ᱥᱩᱵᱤᱫᱷᱟ ᱡᱟᱜᱮ ᱟᱡ ᱠᱟᱞ ᱵᱟᱝ ᱠᱷᱩᱞᱟᱹᱣ ᱞᱮᱠᱷᱟᱡ ᱵᱟᱝ ᱦᱩᱭᱩᱜ ᱠᱟᱱᱟ ᱠᱟᱛᱷᱟ

ᱟᱫᱷᱟᱨ ᱵᱷᱳᱴᱟᱨ ᱯᱷᱳᱱ ᱠᱩ ᱟᱨ ᱥᱚᱝᱜᱮ ᱛᱮ ᱜᱟᱨᱡᱮᱱ ᱚᱱᱟ ᱠᱚᱜᱮ ᱛᱚ ᱚᱱᱰᱮ ᱜᱮ ᱡᱟᱸᱦᱟᱱᱟᱜ ᱠᱚ ᱯᱷᱤᱞᱟᱯ ᱢᱤᱞᱟᱯ ᱦᱩᱭᱩᱜᱼᱟ ᱰᱮᱴᱟ ᱢᱚᱫᱽᱫᱷᱮ ᱜᱮ ᱛᱩᱫᱚᱜ ᱟᱛᱚ ᱛᱟᱦᱞᱮ ᱱᱟᱯᱟᱭ ᱜᱮᱭᱟ

ᱩᱱᱦᱤᱞᱳ ᱠᱷᱚᱱᱜᱮ ᱪᱟᱹᱞᱩᱜᱼᱟ ᱢᱟᱱᱮ ᱥᱩᱨᱩᱜᱼᱟ ᱛᱟᱭ ᱛᱚ

ᱚᱱᱟᱜᱮ ᱟᱹᱰᱤ ᱟᱸᱴᱜᱤᱧ ᱥᱩᱵᱤᱫᱷᱟ ᱟᱜ ᱤᱧᱫᱚ

ᱚᱸᱰᱮ ᱜᱮ ᱛᱟᱦᱞᱮ ᱚᱞ ᱛᱟᱸᱦᱮᱱᱟ ᱡᱚᱛᱚ ᱠᱚᱜᱮ

ᱚᱱᱟᱜᱮ ᱛᱟᱦᱞᱮ ᱜᱟᱯᱟ ᱠᱚᱛᱮ ᱜᱤᱧ ᱪᱟᱞᱟᱜᱼᱟ

ᱛᱚᱵᱮ ᱵᱚᱞᱮ ᱮᱠᱟᱩᱱᱴ ᱵᱟᱝ ᱵᱚᱱᱫᱚᱜᱼᱟ ᱵᱚᱞᱮ ᱡᱚᱢᱟ ᱛᱚ ᱦᱩᱭᱩᱜᱼᱟ ᱟᱨᱠᱤ

ᱚᱱᱟᱜᱮ ᱛᱚᱵᱮ ᱜᱟᱯᱟ ᱛᱟᱦᱞᱮᱧ ᱪᱟᱞᱟᱜ ᱠᱟᱱᱟ ᱠᱷᱩᱞᱟᱹᱣ